ᱛᱮᱦᱤᱧ ᱟᱞᱮ ᱚᱲᱟᱜ ᱨᱮ ᱤᱞᱮᱠᱴᱨᱚᱱᱤᱠ ᱦᱟᱛᱟᱣ ᱨᱮᱭᱟᱜ ᱠᱟᱨᱚᱱ ᱫᱚ ᱦᱩᱭᱩᱜ ᱠᱟᱱᱟ ᱱᱤᱛᱚᱜ ᱰᱤᱡᱤᱴᱟᱞ ᱡᱩᱜᱽ ᱪᱟᱞᱟᱜ ᱠᱟᱱᱟ ᱚᱱᱟ ᱰᱤᱡᱤᱴᱟᱞ ᱡᱩᱜᱽ ᱨᱮ ᱛᱮᱦᱤᱧ ᱢᱤᱫ ᱡᱟᱭᱜᱟ ᱠᱷᱚᱱ ᱟᱨ ᱢᱤᱫ ᱡᱟᱭᱜᱟ ᱵᱤᱱ ᱪᱟᱞᱟᱜ ᱛᱮ ᱵᱤᱱ ᱧᱮᱞ ᱛᱮ ᱨᱚᱯᱚᱲ ᱜᱟᱱᱚᱜ ᱠᱟᱱᱟ ᱤᱞᱮᱠᱴᱨᱚᱱᱤᱠ ᱛᱮᱜᱮ ᱧᱮᱞ ᱜᱟᱱᱚᱜ ᱠᱟᱱᱟ ᱨᱚᱯᱚᱲ ᱜᱟᱱᱚᱜ ᱠᱟᱱᱟ ᱡᱟᱦᱟᱸ ᱡᱤᱱᱤᱥ ᱵᱨᱫᱤᱱ ᱛᱮ ᱦᱩᱭᱩᱜ ᱛᱟᱦᱮᱸᱫ ᱚᱱᱟ ᱡᱤᱱᱤᱥ ᱱᱤᱛ ᱫᱚ ᱢᱤᱫ ᱢᱤᱱᱤᱴ ᱦᱚᱸ ᱥᱚᱢᱚᱭ ᱵᱟᱭ ᱞᱟᱜᱟᱜ ᱠᱟᱱᱟ ᱩᱱᱟᱹᱜ ᱪᱟᱬᱮ ᱦᱩᱭᱩᱜ ᱠᱟᱱᱟ ᱟᱨ ᱱᱚᱣᱟ ᱠᱚ ᱩᱭᱦᱟᱹᱨ ᱠᱟᱛᱮᱫ ᱜᱮ ᱤᱧ ᱱᱤᱛᱚᱜ ᱤᱞᱮᱠᱴᱨᱚᱱᱤᱠ ᱨᱩᱯ ᱛᱮ ᱢᱳᱵᱟᱭᱤᱞ ᱠᱚᱢᱯᱤᱭᱩᱴᱟᱨ ᱤᱧ ᱦᱟᱛᱟᱣ ᱠᱮᱫᱟ ᱠᱚᱢᱚᱤᱭᱩᱴᱟᱨ ᱛᱮ ᱱᱤᱛᱚᱜ ᱡᱟᱦᱟᱸ ᱫᱚ ᱱᱮᱜᱮᱴᱤᱵᱷ ᱯᱷᱳᱴᱳ ᱟᱹᱨᱩᱵᱚᱜ ᱛᱟᱦᱮᱸᱼᱟ ᱱᱮᱜᱮᱴᱤᱵᱷ ᱯᱷᱳᱴᱳ ᱚᱱᱟᱫᱚ ᱢᱤᱫ ᱥᱚᱯᱛᱟᱦᱚ ᱵᱟᱨ ᱥᱚᱯᱛᱟᱦᱚᱸ ᱚᱱᱠᱟ ᱠᱚ ᱫᱤᱱ ᱛᱟᱦᱮᱸᱫᱼᱟ ᱥᱴᱩᱰᱤᱭᱳ ᱯᱷᱳᱴᱳ ᱵᱟᱞᱟ ᱠᱚ ᱟᱨ ᱱᱤᱛᱚᱜ ᱫᱚ ᱚᱱᱟ ᱯᱷᱳᱴᱳ ᱜᱮ ᱯᱟᱸᱪ ᱢᱤᱱᱤᱴ ᱠᱷᱟᱱ ᱜᱮᱠᱚ ᱩᱰᱩᱠ ᱮᱫᱟ ᱱᱤᱛᱚᱜ ᱫᱚ ᱥᱟᱱᱟᱢᱟᱜ ᱜᱮ ᱚᱱᱞᱟᱭᱤᱱ ᱛᱮ ᱪᱟᱞᱟᱜ ᱠᱟᱱᱟ ᱡᱟᱛᱤ ᱯᱨᱚᱢᱟᱱ ᱯᱚᱛᱨᱚ ᱯᱨᱚᱢᱟᱱ ᱯᱚᱛᱨᱚ ᱥᱮ ᱟᱭ ᱯᱨᱚᱢᱟᱱ ᱯᱚᱛᱨᱚ ᱥᱟᱱᱟᱢᱟᱜ ᱜᱮ ᱡᱚᱱᱢᱚ ᱢᱨᱤᱛᱛᱩ ᱯᱨᱚᱢᱟᱱ ᱯᱚᱛᱨᱚ ᱡᱚᱱᱚᱢ ᱨᱮ ᱜᱩᱡᱩᱜ ᱨᱮ ᱡᱟᱦᱟᱸ ᱥᱟᱨᱴᱤᱯᱷᱤᱠᱮᱴ ᱠᱚᱦᱚᱸ ᱵᱮᱱᱟᱜ ᱠᱟᱱᱟ ᱚᱱᱟ ᱠᱚᱦᱚᱸ ᱡᱚᱛᱚᱣᱟᱜ ᱚᱱᱞᱟᱭᱤᱱ ᱛᱮᱜᱮ ᱵᱮᱱᱟᱜ ᱠᱟᱱᱟ ᱟᱫᱚ ᱚᱱᱟᱛᱮ ᱱᱤᱛᱚᱜ ᱡᱩᱜᱽ ᱠᱟᱱᱟ ᱥᱟᱱᱟᱢᱟᱜ ᱜᱮ ᱱᱤᱛᱚᱜ ᱫᱚ ᱥᱮᱪᱮᱫᱚᱜ ᱞᱟᱹᱜᱤᱫ ᱪᱮᱫ ᱦᱚᱸ ᱵᱟᱹᱱᱩᱜᱼᱟ